ᱱᱚᱜᱼᱚᱭ ᱡᱮ ᱥᱤᱢ ᱥᱩᱠᱨᱤ ᱥᱮ ᱥᱤᱢ ᱥᱩᱠᱨᱤ ᱠᱚᱵᱚᱱ ᱟᱹᱥᱩᱞᱮᱫ ᱠᱚᱣᱟ ᱱᱚᱜᱼᱚᱭ ᱜᱮᱰᱮ ᱠᱚᱦᱚᱸ ᱟᱹᱥᱩᱞ ᱜᱟᱱᱚᱜᱼᱟ ᱥᱮ ᱜᱟᱹᱭ ᱰᱟᱹᱝᱨᱤ ᱢᱤᱦᱩ ᱢᱮᱨᱚᱢ ᱡᱚᱛᱚᱜᱮ ᱫᱚᱦᱚ ᱦᱩᱭᱩᱜᱼᱟ ᱱᱚᱜᱼᱚᱭ ᱜᱟᱹᱭ ᱰᱟᱹᱝᱨᱤ ᱠᱷᱚᱱ ᱛᱚᱣᱟ ᱟᱹᱠᱷᱨᱤᱧ ᱠᱟᱛᱮ ᱦᱚᱸ ᱟᱭᱢᱟ ᱦᱚᱲ ᱠᱚ ᱟᱹᱥᱩᱞᱚᱜ ᱠᱟᱱᱟ ᱛᱚ ᱱᱚᱝᱠᱟ ᱠᱟᱛᱮᱫ ᱜᱮ ᱟᱵᱚ ᱦᱚᱸ ᱟᱹᱥᱩᱞ ᱜᱟᱱᱚᱜ ᱫᱚᱨᱠᱟᱨᱟ ᱡᱚᱛᱚ ᱦᱚᱲ ᱪᱮᱫ ᱠᱚ ᱦᱩᱭᱩᱜᱼᱟ ᱡᱮ ᱱᱚᱣᱟ ᱜᱟᱹᱭ ᱰᱟᱹᱝᱨᱤ ᱟᱹᱥᱩᱞ ᱠᱟᱛᱮᱫ ᱡᱟᱛᱮ ᱠᱚ ᱟᱹᱥᱩᱞᱚᱜ ᱢᱟ ᱥᱮ ᱱᱚᱜᱼᱚᱭ ᱢᱤᱫ ᱥᱤᱢ ᱵᱤᱞᱤ ᱦᱚᱸ ᱥᱮ ᱜᱮᱰᱮ ᱵᱤᱞᱤ ᱦᱚᱸ ᱵᱚᱦᱩᱛ ᱟᱹᱠᱷᱨᱤᱧ ᱠᱟᱛᱮᱜ ᱵᱚ ᱟᱹᱥᱩᱞᱚᱜ ᱠᱟᱱᱟ ᱠᱚ ᱵᱚᱦᱩᱛ ᱦᱚᱲ ᱟᱵᱚ ᱦᱚᱸ ᱚᱝᱠᱟᱜᱮ ᱟᱹᱥᱩᱞᱚᱜ ᱫᱚᱨᱠᱟᱨ ᱦᱩᱭᱩᱜ ᱛᱟᱵᱚᱱᱟ ᱟᱨ ᱱᱚᱜᱼᱚᱭ ᱡᱮ ᱡᱟᱦᱟᱱᱟᱜ ᱱᱚᱣᱟ ᱫᱚ ᱪᱮᱫ ᱦᱮᱱᱟᱜ ᱛᱟᱵᱚᱱᱟ ᱟᱵᱚ ᱫᱚ ᱨᱮᱸᱜᱮᱡ ᱦᱚᱲ ᱛᱷᱚ ᱫᱤᱱᱟᱹᱢ ᱦᱤᱞᱳᱜ ᱠᱟᱹᱢᱤ ᱡᱚᱝ ᱦᱚᱲ ᱟᱫᱚ ᱩᱱᱠᱩ ᱠᱚ ᱫᱚᱦᱚ ᱞᱮᱠᱚ ᱠᱷᱟᱱ ᱫᱚ ᱢᱟᱱᱮ ᱥᱤᱢ ᱥᱩᱠᱨᱤ ᱠᱚ ᱚᱱᱮ ᱡᱟᱦᱟᱸ ᱛᱤᱱᱟᱹᱜ ᱠᱟᱹᱣᱰᱤ ᱟᱨᱡᱟᱜᱼᱟ ᱥᱮ ᱯᱚᱭᱥᱟ ᱠᱚᱲᱤ ᱠᱚᱦᱚᱸ ᱟᱨᱡᱟᱜᱼᱟ ᱟᱨ ᱩᱝᱠᱩ ᱤᱭᱟᱹ ᱠᱟᱛᱮᱫ ᱠᱤᱨᱤᱧ ᱟᱹᱠᱷᱨᱤᱧ ᱠᱟᱛᱮᱫ ᱡᱚᱢ ᱦᱚᱸ ᱦᱚᱸ ᱦᱩᱭᱩᱜ ᱛᱟᱵᱚᱱᱟ ᱡᱚᱛᱚ ᱦᱚᱲᱟᱜ ᱜᱮ ᱟᱫᱚ ᱱᱚᱜᱼᱚᱭ ᱡᱮ ᱟᱵᱚ ᱱᱚᱜᱼᱚᱭ ᱟᱭᱢᱟ ᱨᱚᱠᱚᱢ ᱯᱟᱱᱛᱷᱟ ᱱᱮᱥᱠᱟᱨ ᱫᱚ ᱢᱮᱱ ᱠᱟᱜ ᱵᱚᱱᱟᱭ ᱡᱮ ᱥᱚᱨᱠᱟᱨᱤ ᱦᱚᱸ ᱱᱚᱜᱼᱚᱭ ᱜᱩᱨᱩᱯ ᱵᱮᱱᱟᱣ ᱜᱩᱨᱩᱯ ᱵᱮᱱᱟᱣ ᱠᱟᱛᱮᱫ ᱦᱚᱸ ᱟᱭᱢᱟ ᱦᱚᱲ ᱠᱚ ᱥᱤᱢ ᱥᱩᱠᱨᱤ ᱠᱚ ᱟᱹᱥᱩᱞᱮᱫ ᱠᱚᱣᱟ ᱠᱚ ᱥᱤᱢ ᱥᱩᱠᱨᱤ ᱟᱹᱥᱩᱞ ᱠᱟᱛᱮᱫ ᱠᱟᱹᱣᱰᱤ ᱟᱨᱡᱟᱣ ᱠᱟᱛᱮᱫ ᱠᱚ ᱡᱚᱢ ᱜᱟᱱᱚᱜᱼᱟ ᱛᱚ ᱱᱚᱣᱟ ᱠᱚ ᱟᱵᱚ ᱦᱚᱸ ᱟᱹᱫᱤᱵᱟᱹᱥᱤ ᱥᱟᱱᱛᱟᱞᱤ ᱥᱚᱢᱟᱡᱽ ᱨᱮᱱ ᱦᱚᱲ ᱟᱵᱚ ᱦᱚᱸ ᱱᱚᱣᱟ ᱠᱚ ᱞᱟᱦᱟ ᱦᱤᱡᱩᱜ ᱦᱩᱭᱩᱜ ᱛᱟᱵᱚᱱᱟ ᱱᱚᱣᱟ ᱠᱚ ᱡᱤᱱᱤᱥ ᱞᱟᱹᱜᱤᱫ ᱛᱮ ᱡᱮ ᱱᱚᱜᱼᱚᱭ ᱡᱮᱥᱮᱧ ᱢᱮᱱ ᱠᱮᱫᱟ ᱵᱤᱞᱤ ᱥᱮ ᱥᱤᱢ ᱜᱮᱰᱮ ᱟᱹᱥᱩᱞ ᱠᱟᱛᱮᱫ ᱡᱷᱚᱛᱚ ᱜᱮ ᱞᱟᱦᱟ ᱦᱤᱡᱩᱜ ᱦᱩᱭᱩᱜ ᱛᱟᱵᱚᱱᱟ